ᱡᱟᱦᱟᱸᱭ ᱱᱟᱜᱟᱨᱤᱭᱟᱹ ᱥᱟᱬᱮᱥ ᱵᱟᱝᱠᱷᱟᱱ ᱠᱷᱚᱸᱫᱽᱨᱚᱱ ᱯᱟᱱᱛᱷᱟ ᱨᱮ ᱟᱨᱦᱚᱸ ᱥᱮᱞᱮᱫ ᱦᱩᱭᱩᱜᱼᱟ ᱩᱱᱠᱩ ᱞᱟᱹᱜᱤᱫ ᱤᱧ ᱟᱠᱚ ᱴᱷᱮᱱ ᱟᱨᱫᱟᱥ ᱛᱟᱦᱮᱱᱟ ᱡᱮ ᱟᱵᱚ ᱪᱤᱠᱤ ᱪᱮᱛᱟᱱ ᱛᱮᱭᱟᱜ ᱠᱷᱚᱸᱫᱽᱨᱚᱱ ᱠᱟᱛᱮᱫ ᱟᱲᱟᱝ ᱠᱚ ᱩᱛᱱᱟᱹᱣ ᱨᱟᱠᱟᱵ ᱞᱟᱹᱜᱤᱫ ᱟᱨᱵᱟᱝ ᱢᱟ ᱮᱱᱮᱡᱼᱥᱮᱨᱮᱧ ᱠᱚ ᱪᱮᱫ ᱞᱮᱠᱟᱛᱮ ᱪᱮᱛᱟᱱ ᱥᱮᱫ ᱨᱟᱠᱟᱵ ᱞᱟᱹᱜᱤᱫ ᱚᱱᱟᱠᱚ ᱠᱷᱚᱸᱫᱽᱨᱚᱱ ᱠᱟᱛᱮᱫ ᱟᱨᱦᱚᱸ ᱟᱵᱚᱣᱟᱜ ᱟᱹᱨᱤᱪᱟᱹᱞᱤ ᱪᱮᱫ ᱞᱮᱠᱟᱛᱮ ᱵᱟᱧᱪᱟᱣ ᱫᱚᱦᱚ

ᱠᱷᱚᱸᱫᱽᱨᱚᱱ ᱠᱟᱛᱮᱫ

ᱩᱛᱱᱟᱹᱣ ᱨᱟᱠᱟᱵᱟ ᱱᱚᱜᱼᱚ ᱱᱚᱣᱟ ᱠᱚ ᱡᱤᱱᱤᱥ ᱨᱮᱱᱟᱜ ᱱᱩᱠᱩ

ᱱᱟᱜᱟᱨᱤᱭᱟᱹ ᱥᱟᱬᱮᱥ ᱠᱚᱣᱟᱜ ᱠᱷᱚᱸᱫᱽᱨᱚᱱ ᱠᱚ ᱛᱩᱞᱩᱡ ᱤᱧ ᱩᱱᱠᱩ ᱴᱷᱮᱱ ᱟᱨᱫᱟᱥ ᱤᱧ ᱫᱚᱦᱚᱭᱟ ᱡᱮᱢᱚᱱ ᱟᱵᱚᱣᱟᱜ ᱱᱚᱣᱟ ᱠᱚ ᱪᱮᱛᱟᱱ ᱛᱮ ᱦᱟᱨᱟ ᱨᱟᱠᱟᱵ ᱞᱟᱹᱜᱤᱫ ᱟᱠᱚ ᱠᱷᱚᱸᱫᱽᱨᱚᱱ ᱠᱟᱛᱮᱫ ᱠᱚ ᱫᱩᱜ ᱫᱚᱦᱚ ᱫᱟᱲᱮᱭᱟᱜ ᱢᱟ